ᱦᱮᱸ ᱦᱮᱞᱳ ᱦᱮᱸ ᱞᱮᱭ ᱢᱮ ᱵᱩᱠ ᱥᱴᱚᱞ ᱠᱷᱚᱱᱤᱧ ᱢᱮᱱᱮᱫᱟ

ᱦᱮᱸ ᱚᱱᱞᱟᱭᱤᱱ ᱵᱮᱵᱚᱥᱛᱟ ᱫᱚ ᱢᱮᱱᱟᱜ ᱜᱮᱭᱟ ᱥᱯᱤᱰ ᱯᱳᱥᱴ ᱛᱮᱧ ᱠᱩᱞ ᱜᱮᱭᱟ ᱟᱫᱚ ᱚᱱᱟ ᱢᱟᱲᱟᱝ ᱨᱮ ᱴᱟᱠᱟ ᱢᱟᱱᱮ ᱤᱭᱩ ᱯᱤ ᱟᱭ ᱛᱮ ᱯᱮᱢᱮᱱᱴ ᱦᱩᱭᱩᱜᱼᱟ ᱛᱟ ᱯᱚᱨᱮ ᱟᱯᱮᱭᱟᱜ ᱱᱤᱡᱮᱨᱟᱜ ᱴᱷᱤᱠᱟᱱᱟ ᱡᱟᱦᱟᱸ ᱠᱚᱨᱮ ᱟᱨᱠᱤ ᱵᱳᱭ ᱯᱮ ᱨᱤᱥᱤᱵ ᱠᱟᱜᱼᱟ ᱱᱚᱰᱮᱱᱟᱜ ᱮᱰᱨᱮᱥ ᱞᱟᱜᱟᱜᱼᱟ ᱟᱫᱚ ᱚᱸᱰᱮ ᱠᱷᱚᱱᱟᱜ ᱯᱷᱳᱱ ᱠᱟᱛᱮ ᱟᱹᱜᱩ ᱦᱩᱭᱩᱜ ᱛᱟᱯᱮᱭᱟ ᱯᱷᱳᱱ ᱯᱮᱭᱟ ᱠᱚ ᱚᱸᱰᱮ ᱯᱳᱥᱴ ᱢᱟᱥᱴᱟᱨᱮ ᱯᱷᱳᱱ ᱟᱯᱮᱭᱟ ᱚᱱᱮ ᱚᱱᱠᱟ ᱚᱱᱟ ᱯᱟᱨᱥᱟᱞ ᱢᱟᱱᱮ ᱟᱨᱚ ᱮᱥᱴᱨᱟ ᱞᱟᱜᱟᱜᱼᱟ ᱚᱱᱟ ᱯᱟᱨᱥᱮᱞ ᱞᱟᱹᱜᱤᱫ ᱛᱮ ᱥᱯᱤᱰ ᱯᱳᱥᱴ ᱞᱟᱹᱜᱤᱜ ᱛᱮ ᱡᱟᱦᱟᱸ ᱠᱟᱱᱟ ᱠᱮᱡᱤ ᱦᱤᱥᱟᱹᱵᱽ ᱛᱮ ᱵᱚᱞᱮ ᱚᱱᱟ ᱫᱚ ᱞᱟᱜᱟᱜ ᱜᱮᱭᱟ ᱦᱮᱸ ᱪᱟᱞᱟᱜ ᱜᱮᱭᱟ ᱦᱮᱸ ᱢᱟ ᱛᱟᱦᱞᱮ ᱡᱚᱦᱟᱨ ᱜᱮ